ᱟᱞᱮ ᱢᱚᱲᱟ ᱨᱟᱯᱟᱜ ᱤᱫᱤ ᱠᱟᱛᱮᱫ ᱟᱞᱮ ᱡᱟᱦᱟᱸ ᱠᱚ ᱟᱞᱮ ᱴᱚᱞᱟ ᱨᱮᱱᱟᱜ ᱠᱟᱹᱢᱤ ᱟᱹᱯᱩᱥ ᱟᱠᱚ ᱚᱲᱟᱜ ᱨᱮᱱ ᱡᱟᱦᱟᱸ ᱟᱠᱚ ᱡᱟᱦᱟᱸᱴᱟᱜ ᱠᱟᱱᱟ ᱠᱚ ᱟᱠᱚ ᱚᱲᱟᱜ ᱨᱮᱱ ᱚᱛᱤᱭᱚ ᱩᱱᱠᱩ ᱠᱚ ᱦᱤᱡᱩᱜᱼᱟ ᱩᱱᱠᱩ ᱦᱮᱡ ᱠᱟᱛᱮᱫ ᱩᱱᱠᱩ ᱚᱲᱟᱜ ᱨᱮᱱᱟᱜ ᱠᱟᱹᱢᱤ ᱡᱟ ᱟᱠᱚ ᱠᱚ ᱠᱟᱹᱢᱤᱭᱟ ᱚᱱᱟ ᱟᱠᱚ ᱠᱟᱹᱢᱤ ᱠᱟᱛᱮᱫ ᱤᱱᱟᱹᱯᱚᱨ ᱩᱱᱠᱩ ᱠᱟᱹᱢᱤ ᱜᱚᱴᱟ ᱠᱟᱛᱮᱫ ᱛᱟᱨᱯᱚᱨ ᱠᱚ ᱞᱟᱹᱭᱟ ᱢᱟ ᱛᱟᱦᱞᱮ ᱵᱚᱱ ᱤᱫᱤᱭᱮᱭᱟ ᱤᱱᱟᱹ ᱛᱟᱭᱚᱢ ᱩᱱᱠᱩ ᱚᱲᱟᱜ ᱨᱮᱱ ᱦᱚᱲ ᱠᱚ ᱛᱟᱦᱮᱱᱟ ᱜᱚᱜᱚᱜ ᱠᱚ ᱩᱱᱠᱩ ᱡᱩᱫᱤ ᱜᱚᱜᱚᱜ ᱠᱚ ᱵᱟᱝ ᱠᱚ ᱠᱩᱞᱟᱹᱣ ᱞᱮᱱᱠᱷᱟᱱ ᱴᱚᱞᱟ ᱨᱮᱱ ᱦᱚᱲ ᱢᱤᱫᱴᱮᱱ ᱞᱮ ᱮᱢᱚᱜᱼᱟ ᱤᱱᱟᱹ ᱛᱟᱭᱱᱚᱢ ᱤᱫᱤᱭᱭᱟᱞᱮ ᱤᱫᱤ ᱠᱟᱛᱮᱫ ᱥᱚᱥᱟᱱ ᱨᱮᱞᱮ ᱫᱚᱦᱚᱭᱭᱟ ᱫᱚᱦᱚ ᱠᱟᱛᱮᱫ ᱛᱤ ᱡᱟᱸᱜᱟ ᱨᱮᱠᱚ ᱡᱚᱛᱚ ᱠᱚ ᱟᱹᱨᱩᱵᱮᱭᱟ ᱢᱮᱫᱦᱟ ᱠᱚᱠᱚ ᱟᱹᱨᱩᱵᱮᱭᱟ ᱛᱟᱨᱯᱚᱨᱮ ᱥᱟᱨᱟ ᱨᱮ ᱞᱟᱫᱮ ᱡᱚᱠᱷᱚᱱ ᱛᱚᱠᱷᱚᱱ ᱡᱟ ᱥᱟᱯᱟᱵ ᱟᱜ ᱛᱟᱦᱮᱱ ᱛᱟᱭᱟ ᱤᱱᱟᱹ ᱛᱟᱭᱱᱚᱢ ᱡᱚᱛᱚ ᱥᱟᱯᱟᱵ ᱟᱜ ᱫᱚ ᱡᱚᱛᱚ ᱵᱷᱟᱺᱫᱩᱲᱮ ᱦᱩᱭᱩᱜᱼᱟ ᱤᱱᱟᱹ ᱛᱟᱭᱱᱚᱢ ᱟᱡ ᱡᱟᱦᱟᱸᱭ ᱜᱤᱫᱽᱨᱟᱹ ᱞᱟᱦᱟ ᱜᱤᱫᱽᱨᱟᱹ ᱠᱟᱱ ᱛᱟᱭᱟᱭ ᱩᱱᱤ ᱞᱟᱦᱟ ᱜᱤᱫᱽᱨᱟᱹ ᱮ ᱥᱮᱸᱜᱮᱞ ᱟᱭᱟ ᱤᱱᱟᱹ ᱛᱟᱭᱱᱚᱢ ᱫᱚ ᱡᱟᱦᱟᱸᱭ ᱠᱚ ᱜᱚᱜ ᱜᱚᱜ ᱠᱚ ᱛᱟᱦᱮᱱᱟ ᱩᱱᱠᱩ ᱨᱟᱯᱟᱜ ᱛᱟᱭᱱᱚᱢ ᱩᱱᱠᱩ ᱯᱮ ᱫᱷᱟᱣ ᱠᱚᱵᱟᱜ ᱠᱟᱛᱮᱫ ᱯᱮ ᱦᱚᱲ ᱠᱚ ᱛᱟᱦᱮᱱᱟ ᱩᱱᱠᱩ ᱦᱟᱴᱟᱜ ᱨᱮ ᱠᱚᱵᱟᱜ ᱫᱮᱡ ᱢᱤᱫ ᱠᱟᱴᱟ ᱫᱮᱡ ᱠᱟᱛᱮᱫ ᱠᱚ ᱠᱚᱵᱟᱜ ᱠᱟᱛᱮᱫ ᱥᱤᱨᱟᱹᱢ ᱠᱚ ᱞᱟᱫᱮ ᱠᱟᱛᱮᱫ ᱚᱲᱟᱜ ᱥᱮᱴᱮᱨᱚᱜ ᱦᱩᱭᱩᱜᱼᱟ